ᱴᱤᱵᱷᱤ ᱧᱮᱞ ᱫᱚ ᱮᱠᱟᱞ ᱵᱟᱝ ᱵᱷᱟᱹᱜᱤᱭᱟ ᱪᱮᱫᱟᱜ ᱥᱮ ᱴᱤᱵᱷᱤ ᱡᱩᱫᱤ ᱟᱹᱰᱤ ᱜᱷᱟᱹᱲᱤᱡ ᱮᱢ ᱧᱮᱞᱟ ᱢᱮᱫ ᱠᱷᱟᱨᱟᱯ ᱨᱮᱱᱟᱜ ᱪᱟᱱᱥ ᱟᱹᱰᱤ ᱵᱤᱥᱤ ᱜᱮ ᱛᱟᱦᱮᱱᱟ ᱥᱮ ᱞᱚᱞᱚ ᱞᱮᱱᱠᱷᱟᱱ ᱚᱴᱮᱡ ᱨᱮᱱᱟᱜ ᱥᱚᱢᱵᱷᱚᱵᱚᱱᱟ ᱛᱟᱦᱮᱱᱟ ᱥᱮ ᱜᱤᱫᱽᱨᱟ ᱠᱚᱣᱟᱜ ᱚᱞᱚᱜ ᱯᱟᱲᱦᱟᱣ ᱫᱚᱢᱮᱜᱮᱭ ᱠᱷᱟᱨᱟᱯᱚᱜ ᱛᱟᱠᱚᱭᱟ ᱴᱤᱵᱷᱤ ᱫᱚ ᱮᱠᱟᱞ ᱤᱧ ᱫᱩᱧ ᱞᱟᱹᱭᱟ ᱵᱟᱝᱜᱮ ᱵᱷᱟᱜᱤᱭᱟ ᱫᱚᱢᱮ ᱜᱮ ᱠᱷᱟᱨᱟᱯᱟ ᱴᱤᱵᱷᱤ ᱧᱮᱞ ᱫᱚ